ᱤᱧᱨᱮᱱ ᱜᱤᱫᱽᱨᱟᱹ ᱤᱫᱤ ᱠᱟᱛᱮ ᱟᱭᱢᱟ ᱜᱟᱱ ᱠᱩᱠᱢᱩᱧ ᱧᱮᱞ ᱠᱟᱜᱼᱟ ᱟᱫᱚ ᱜᱤᱫᱽᱨᱟᱹᱣᱟᱜ ᱡᱚᱠᱷᱚᱱ ᱨᱚᱲᱮ ᱪᱮᱫᱟ ᱛᱚᱠᱷᱚᱱ ᱨᱮᱜᱮ ᱟᱨᱠᱤ ᱜᱤᱫᱽᱨᱟᱹ ᱤᱧ ᱠᱟᱹᱴᱤᱡ ᱡᱟᱦᱟᱸ ᱤᱭᱟᱹ ᱠᱚ ᱞᱟᱜᱟᱜ ᱮᱱᱛᱮᱜ ᱡᱟᱦᱟᱱ ᱪᱮᱫ ᱯᱟᱲᱦᱟᱣ ᱮᱦᱚᱵ ᱟᱵᱚ ᱯᱟᱲᱦᱟᱣ ᱨᱮᱱᱟᱜ ᱯᱨᱚᱛᱷᱚᱢ ᱮᱦᱚᱵ ᱥᱚᱨᱚ ᱵᱚᱨᱱᱚ ᱵᱮᱧᱡᱚᱱ ᱵᱚᱨᱱᱚ ᱟᱨ ᱱᱟᱛᱮ ᱚᱞ ᱪᱤᱠᱤ ᱱᱤᱭᱟᱹ ᱠᱚ ᱠᱟᱹᱴᱤᱡ ᱠᱷᱚᱱᱜᱮ ᱟᱨᱠᱤ ᱥᱮᱬᱟ ᱞᱟᱦᱟᱣ ᱠᱚᱣᱟ ᱛᱟᱨᱯᱚᱨ ᱡᱚᱠᱷᱚᱱ ᱯᱟᱸᱪ ᱵᱚᱪᱷᱚᱨ ᱜᱟᱱ ᱪᱮᱫ ᱥᱮᱬᱟ ᱧᱚᱜ ᱵᱟᱲᱟ ᱠᱟᱛᱮ ᱛᱚᱠᱷᱚᱱ ᱫᱚ ᱵᱷᱟᱛᱨᱟᱣ ᱧᱚᱜ ᱥᱟᱱᱛᱟᱲ ᱢᱤᱰᱤᱭᱟᱢ ᱤᱥᱠᱩᱞ ᱠᱚᱨᱮ ᱵᱷᱚᱨᱛᱤ ᱠᱚᱣᱟ ᱡᱟᱛᱮ ᱟᱵᱚ ᱦᱚᱲ ᱞᱟᱭᱼᱞᱟᱠᱪᱟᱨ ᱡᱟ ᱢᱮᱱᱟᱜ ᱥᱟᱱᱟᱢ ᱠᱚ ᱡᱟᱛᱮ ᱢᱚᱡᱽ ᱜᱮ ᱪᱮᱫ ᱠᱮ ᱟᱨ ᱡᱟᱛᱮ ᱦᱟᱯᱮᱱ ᱜᱟᱱ ᱫᱤᱱᱨᱮ ᱡᱟᱛᱮ ᱟᱵᱚ ᱵᱟᱵᱚᱱ ᱛᱟᱦᱮᱱ ᱩᱱ ᱡᱚᱠᱷᱚᱡ ᱩᱱᱠᱩ ᱜᱤᱫᱽᱨᱟᱹ ᱜᱮ ᱟᱵᱚᱨᱮᱱᱟᱜ ᱵᱷᱚᱵᱤᱥᱚᱛ ᱡᱟᱛᱮ ᱩᱱ ᱡᱚᱠᱷᱚᱡ ᱡᱚᱛᱚ ᱟᱹᱨᱤᱪᱟᱹᱞᱤ ᱡᱟᱛᱮ ᱠᱚ ᱥᱟᱵ ᱩᱫᱩᱜ ᱫᱟᱲᱮᱜ ᱢᱟ ᱟᱨᱠᱚ ᱥᱟᱵ ᱫᱚᱦᱚᱭ ᱢᱟ ᱱᱤᱭᱮᱜᱮ ᱠᱷᱟᱱ ᱛᱮᱜᱮ ᱜᱤᱫᱽᱨᱟᱹ ᱠᱟᱹᱴᱤᱡ ᱠᱷᱚᱡ ᱜᱮ ᱢᱚᱡᱽ ᱥᱤᱠᱠᱷᱟ ᱮᱢ ᱫᱚᱨᱠᱟᱨ ᱚᱱᱟᱛᱮ ᱵᱟᱛᱨᱟᱣ ᱢᱚᱡᱽ ᱤᱥᱠᱩᱞ ᱨᱮ ᱵᱷᱚᱨᱛᱤ ᱫᱚᱨᱠᱟᱨ ᱱᱤᱭᱟᱹ ᱠᱚ ᱤᱥᱠᱩᱞ ᱨᱤᱧ ᱵᱷᱚᱨᱛᱤᱭᱮᱭᱟ ᱟᱨ ᱵᱷᱚᱨᱛᱤ ᱠᱟᱛᱮᱜ ᱱᱟᱯᱟᱭ ᱛᱤᱧ ᱧᱮᱞᱮᱭᱟ ᱡᱮ ᱯᱟᱲᱦᱟᱜ ᱪᱮᱫ ᱞᱮᱠᱟ ᱵᱷᱟᱜᱮ ᱞᱮᱠᱟ ᱡᱚᱛᱚ ᱢᱚᱡᱽ ᱜᱮ ᱯᱟᱲᱦᱟᱣ ᱦᱚᱪᱚᱭ ᱭᱟ ᱛᱟᱨᱯᱚᱨ ᱱᱚᱣᱟ ᱱᱚᱠᱩᱣᱟᱜ ᱡᱟ ᱤᱭᱟᱹᱠᱟᱱ ᱫᱷᱚᱨᱚᱢ ᱟᱹᱨᱤᱼᱪᱟᱹᱞᱤ ᱨᱤᱛᱤ ᱨᱮᱣᱟᱡᱽ ᱡᱚᱛᱚ ᱪᱮᱫ ᱦᱚᱪᱚᱭᱭᱟ ᱡᱟᱛᱮ ᱛᱟᱭᱱᱚᱢ ᱫᱟᱨᱟᱢ ᱫᱤᱱᱨᱮ ᱟᱞᱚᱭ ᱟᱴᱠᱟᱜ ᱢᱟ